ᱟᱸᱜᱟ ᱛᱚᱨᱟ ᱪᱟᱸᱫᱚᱭ ᱨᱟᱠᱟᱵ ᱮᱱ ᱫᱤᱥᱚᱢ ᱟᱹᱨᱤ ᱡᱟᱹᱨᱤᱭᱮᱱᱟ ᱫᱮᱥᱮ ᱫᱮᱞᱟ ᱥᱮᱜᱚ ᱮᱵᱷᱮᱱᱚᱜ ᱢᱮᱥᱮ ᱟᱹᱰᱤ ᱵᱤᱞᱚᱢᱮᱱ ᱪᱟᱸᱫᱚᱭ ᱨᱟᱠᱟᱵ ᱮᱱᱟ ᱫᱤᱥᱚᱢ ᱡᱷᱟᱞᱠᱟᱣᱮᱱ ᱪᱮᱸᱬᱮ ᱪᱩᱯᱲᱤ ᱪᱮᱨᱚᱵᱮᱨᱮ ᱱᱤᱛ ᱦᱚᱸ ᱪᱮᱫᱟᱜ ᱜᱚ ᱫᱩᱣᱟᱹᱨ ᱫᱟᱱᱟᱝ ᱨᱮᱜᱮᱢ ᱡᱟᱯᱟᱜ ᱵᱟᱲᱟᱭ ᱠᱟᱱ ᱟᱹᱠᱤᱞ ᱵᱩᱫᱽᱫᱷᱤ ᱛᱮᱢ ᱯᱮᱨᱮᱡ ᱜᱮᱭᱟ ᱜᱚ ᱵᱩᱫ ᱟᱹᱠᱤᱞ ᱛᱮᱢ ᱠᱤᱥᱟᱹᱬ ᱜᱮᱭᱟ ᱮᱱᱦᱚᱸ ᱪᱮᱫᱟᱜ ᱫᱚᱜᱚ ᱞᱩᱴᱩ ᱵᱩᱥᱩ ᱰᱟᱦᱟᱨ ᱱᱟᱲᱤ ᱨᱮ ᱫᱤᱥᱚᱢ ᱵᱟᱭᱨᱤ ᱠᱚ ᱛᱟᱬᱟᱜ ᱵᱟᱲᱟᱭ ᱠᱟᱱ ᱫᱤᱥᱚᱢ ᱥᱚᱨᱮᱥ ᱠᱚ ᱢᱮᱛᱟᱢ ᱠᱟᱱᱟ ᱟᱹᱠᱤᱞ ᱜᱮᱭᱟᱱ ᱠᱚ ᱠᱩᱸᱵᱽᱲᱩᱭᱮᱫ ᱛᱟᱢ ᱢᱟᱥᱮ ᱵᱮᱸᱜᱮᱫ ᱢᱮ ᱱᱚᱣᱟ ᱥᱮᱨᱮᱧ ᱢᱩᱫ ᱨᱮᱫᱚ ᱢᱤᱫᱴᱮᱡ ᱵᱟᱰᱟᱭ ᱛᱮᱭᱟᱜ ᱡᱮ ᱫᱤᱥᱚᱢ ᱨᱮ ᱡᱟᱦᱟᱸ ᱛᱤᱱᱟᱹᱜ ᱟᱭᱤᱱ ᱱᱤᱭᱚᱢ ᱛᱟᱦᱮᱸᱱ ᱥᱮ ᱥᱚᱢᱟᱡ ᱨᱮ ᱱᱤᱭᱚᱢ ᱠᱚ ᱛᱟᱦᱮᱸᱱ ᱛᱟᱵᱚᱱ ᱦᱟᱺᱰᱤ ᱯᱟᱹᱣᱨᱟᱹ ᱲᱩ ᱞᱮᱠᱷᱟᱡ ᱥᱟᱹᱨᱤᱜᱮ ᱡᱷᱚᱛᱚᱣᱟᱜ ᱠᱚ ᱟᱫᱟ ᱡᱚᱛᱚᱣᱟᱜ ᱠᱚ ᱦᱤᱲᱤᱧᱟ ᱱᱤᱭᱚᱢ ᱵᱟᱨᱦᱮ ᱨᱮᱠᱚ ᱪᱟᱞᱟᱜᱼᱟ ᱢᱮᱱᱠᱷᱟᱱ ᱟᱵᱚ ᱦᱚᱲ ᱥᱟᱹᱨᱤ ᱜᱮ ᱵᱩᱫ ᱟᱹᱠᱤᱞ ᱜᱮᱭᱟ ᱠᱚ ᱵᱩᱫᱽᱫᱷᱤ ᱜᱮᱭᱟ ᱠᱚ ᱢᱮᱱᱠᱷᱟᱱ ᱱᱚᱜᱼᱚᱭ ᱦᱟᱺᱰᱤ ᱯᱟᱹᱣᱨᱟᱹ ᱧᱩ ᱠᱟᱛᱮ ᱱᱚᱜᱼᱚᱭ ᱡᱮ ᱡᱤᱭᱚᱱ ᱠᱚ ᱞᱚᱴᱚᱢᱮᱫ ᱛᱟᱠᱚᱣᱟ ᱱᱚᱣᱟ ᱫᱚ ᱟᱹᱰᱤ ᱫᱩᱠ ᱨᱮᱭᱟᱜ ᱱᱚᱣᱟ ᱫᱚ ᱜᱤᱫᱽᱨᱟᱹ ᱯᱤᱫᱽᱨᱟᱹ ᱠᱚᱦᱚᱸ ᱠᱚ ᱧᱮᱞ ᱪᱮᱫ ᱮᱫᱟ ᱥᱮ ᱥᱚᱢᱟᱡ ᱨᱮᱭᱟᱜ ᱦᱚᱸ ᱢᱤᱫ ᱥᱮᱡ ᱵᱟᱹᱲᱤᱡᱚᱜ ᱠᱟᱱᱟ ᱪᱮᱫᱟᱜ ᱡᱮ ᱱᱤᱛ ᱫᱚ ᱟᱹᱛᱩᱼᱟᱹᱛᱩ ᱠᱚᱨᱮ ᱦᱟᱺᱰᱤ ᱯᱟᱹᱣᱨᱟᱹ ᱜᱷᱟᱹᱴᱤ ᱠᱮᱫᱟ ᱠᱚ ᱟᱨ ᱦᱟᱺᱰᱤ ᱜᱮᱠᱚ ᱱᱚᱸᱰᱮ ᱡᱚ ᱞᱟᱹᱭ ᱦᱩᱭᱩᱜ ᱠᱟᱱᱟ ᱫᱤᱥᱚᱢ ᱵᱟᱭᱨᱤ ᱠᱚ ᱛᱟᱬᱟᱜ ᱵᱟᱲᱟᱭ ᱠᱟᱱᱟ ᱚᱱᱟ ᱫᱚ ᱦᱟᱺᱰᱤ ᱯᱟᱹᱣᱨᱟᱹ ᱜᱮ ᱟᱨ ᱡᱟᱸᱦᱟᱭ ᱠᱚ ᱤᱥᱤᱱᱮᱫ ᱠᱟᱱ ᱩᱱᱠᱩ ᱠᱚ ᱞᱟᱹᱭᱮᱫᱟ ᱟᱢ ᱟᱹᱰᱤᱢ ᱥᱚᱨᱮᱥ ᱜᱮᱭᱟ ᱱᱚᱝᱠᱟ ᱛᱮ ᱦᱚᱲ ᱥᱟᱹᱨᱤᱜᱮ ᱟᱹᱠᱤᱞ ᱵᱩᱫᱽᱫᱷᱤ ᱜᱮᱭᱟᱱ ᱥᱟᱱᱟᱢ ᱪᱟᱵᱟᱜ ᱠᱟᱱ ᱛᱟᱠᱚᱣᱟ ᱱᱚᱣᱟᱸ ᱫᱚ ᱥᱟᱶᱛᱟ ᱨᱮ ᱞᱟᱹᱜᱤᱫ ᱟᱹᱰᱤ ᱟᱹᱰᱤ ᱞᱟᱹᱠᱛᱤ ᱠᱟᱱᱟ ᱪᱮᱫᱟᱜ ᱡᱮ ᱥᱟᱶᱛᱟ ᱞᱮᱠᱟᱛᱮ ᱵᱟᱹᱲᱤᱡᱚᱜ ᱠᱟᱱᱟ ᱥᱮ ᱟᱯᱱᱟᱨ ᱡᱤᱭᱚᱱ ᱦᱚᱸ ᱵᱟᱹᱲᱤᱡᱚᱜ ᱠᱟᱱᱟ ᱥᱟᱶᱛᱟ ᱵᱷᱟᱹᱜᱤ ᱥᱮᱡ ᱵᱟᱵᱚᱱ ᱨᱟᱠᱟᱵ ᱫᱟᱲᱮᱭᱟᱜᱼᱟ